ᱟᱵᱚ ᱟᱵᱚ ᱱᱚᱣᱟ ᱵᱷᱟᱨᱚᱛ ᱥᱚᱨᱠᱟᱨ ᱵᱨᱤᱴᱤᱥ ᱫᱤᱥᱚᱢ ᱨᱮᱱ ᱥᱚᱭᱱᱤᱠ ᱟᱹᱜᱩ ᱠᱟᱛᱮᱫ ᱠᱚ ᱦᱮᱡ ᱞᱮᱱᱟ ᱱᱚᱣᱟ ᱟᱵᱚ ᱫᱤᱥᱚᱢ ᱨᱮᱭᱟᱜ ᱡᱟᱭᱜᱟ ᱦᱟᱛᱟᱣ ᱞᱟᱹᱜᱤᱫ ᱛᱮ ᱠᱚ ᱟᱸᱥ ᱠᱚ ᱫᱚᱦᱚ ᱞᱮᱜᱼᱟ ᱟᱹᱰᱤ ᱜᱟᱱ ᱯᱷᱮᱹᱨ ᱵᱮᱯᱟᱨᱟᱠᱚ ᱢᱮᱱᱛᱮ ᱠᱚ ᱟᱥᱟ ᱞᱮᱜ ᱟᱭ ᱵᱨᱤᱴᱤᱥ ᱥᱚᱨᱠᱟᱨ ᱟᱡᱮᱜ ᱮ ᱟᱥᱟ ᱞᱮᱜᱼᱟ ᱟᱵᱚ ᱱᱩᱠᱩ ᱥᱤᱫᱩ ᱠᱟᱹᱱᱦᱩ ᱪᱟᱸᱫᱽ ᱵᱷᱟᱭᱨᱟ ᱛᱤᱞᱠᱟᱹ ᱛᱤᱞᱠᱟᱹ ᱵᱟᱵᱟ ᱛᱟᱠᱚᱣᱟᱜ ᱫᱟᱲᱮ ᱤᱫᱤ ᱠᱟᱛᱮᱫ ᱟᱠᱚ ᱠᱚ ᱡᱟᱸᱜᱮ ᱫᱟᱨᱟᱢ ᱠᱮᱜᱼᱟ ᱵᱨᱤᱴᱮᱱ ᱥᱚᱨᱠᱟᱨ ᱥᱟᱞᱟᱜ ᱟᱠᱚ ᱠᱚ ᱟᱠᱚᱣᱟᱜ ᱫᱟᱲᱮ ᱤᱫᱤ ᱠᱟᱛᱮᱫ ᱩᱱᱠᱩ ᱠᱚ ᱥᱟᱞᱟᱜ ᱠᱚ ᱞᱟᱹᱲᱦᱟᱹᱭ ᱠᱮᱜᱼᱟ ᱟᱵᱚ ᱱᱩᱠᱩ ᱥᱤᱫᱩᱼᱠᱟᱹᱱᱦᱩ ᱛᱟᱠᱚᱣᱟᱜ ᱫᱟᱲᱮ ᱪᱟᱞ ᱠᱟᱛᱮᱫ ᱟᱵᱚᱣᱟᱜ ᱫᱤᱥᱚᱢ ᱠᱚ ᱨᱩᱠᱷᱤᱭᱟᱹ ᱠᱮᱜᱼᱟ ᱟᱨ ᱩᱱ ᱥᱚᱢᱚᱭ ᱨᱮ ᱵᱨᱤᱴᱮᱱ ᱥᱚᱨᱠᱟᱨ ᱥᱟᱞᱟᱜ ᱞᱟᱹᱲᱦᱟᱹᱭ ᱦᱩᱭ ᱞᱮᱱᱟ ᱟᱵᱚ ᱱᱩᱠᱩ ᱪᱟᱸᱫᱽᱼᱵᱷᱟᱭᱨᱟ ᱛᱟᱠᱚ ᱡᱟᱸᱜᱮ ᱫᱟᱨᱟᱢ ᱠᱮᱫᱛᱮ ᱟᱵᱚ ᱱᱚᱣᱟ ᱫᱤᱥᱚᱢ ᱠᱚ ᱨᱩᱠᱷᱤᱭᱟᱹ ᱫᱚᱦᱚ ᱠᱮᱜᱼᱟ ᱚᱱᱟᱛᱮ ᱟᱵᱚ ᱱᱚᱣᱟ ᱫᱤᱥᱚᱢ ᱫᱚ ᱱᱟᱯᱟᱭ ᱢᱮᱱᱟᱜ ᱟᱠᱟᱜᱼᱟ